ᱡᱤᱭᱟᱹᱞᱤ ᱟᱥᱩᱞ ᱨᱮ ᱵᱮᱣᱦᱟᱨ ᱠᱤᱪᱷᱩ ᱥᱟᱫᱷᱟᱨᱚᱱ ᱞᱮᱠᱟᱱ ᱡᱤᱭᱟᱹᱞᱤ ᱡᱚᱢᱟᱜ ᱠᱚᱫᱚ ᱟᱭᱢᱟ ᱵᱷᱮᱜᱟᱨ ᱵᱷᱮᱜᱟᱨ ᱜᱮ ᱢᱮᱱᱟᱜᱼᱟ ᱠᱟᱲᱟ ᱰᱟᱝᱨᱟ ᱫᱚ ᱪᱷᱟᱹᱱᱤ ᱜᱷᱟᱸᱥ ᱠᱚ ᱡᱚᱢᱟᱜ ᱮᱢᱚᱜ ᱦᱩᱭᱩᱜᱼᱟ ᱵᱷᱤᱴᱤ ᱢᱮᱨᱚᱢ ᱠᱚ ᱟᱲᱟᱜ ᱠᱟᱛᱮᱜ ᱟᱹᱛᱤᱧ ᱵᱟᱲᱟ ᱦᱚᱸ ᱦᱩᱭᱩᱜᱼᱟ ᱟᱨ ᱢᱮᱨᱚᱢ ᱫᱚ ᱵᱤᱨ ᱠᱷᱚᱱ ᱯᱟᱞᱟ ᱟᱹᱜᱩ ᱠᱟᱛᱮᱜ ᱦᱚᱸ ᱮᱢᱟ ᱠᱚ ᱦᱩᱭᱩᱜᱼᱟ ᱯᱟᱞᱟ ᱠᱚ ᱫᱚ ᱦᱩᱭᱩᱜ ᱠᱟᱱᱟ ᱥᱟᱨᱡᱚᱢ ᱯᱟᱞᱟ ᱢᱟᱛᱠᱚᱢ ᱯᱟᱞᱟ ᱦᱮᱸᱥᱟᱜ ᱵᱟᱲᱮ ᱵᱩᱱᱰᱨᱩ ᱟᱛᱱᱟᱜ ᱟᱹᱰᱤ ᱨᱚᱠᱚᱢ ᱯᱟᱞᱟ ᱜᱮ ᱟᱨ ᱥᱩᱠᱨᱤ ᱠᱚᱫᱚ ᱫᱟᱜ ᱛᱮᱫ ᱫᱟᱠᱟ ᱛᱮᱫ ᱟᱨ ᱞᱩᱵᱩᱜ ᱢᱮᱥᱟ ᱠᱟᱛᱮᱫ ᱡᱚᱢ ᱮᱢᱚᱜ ᱦᱩᱭᱩᱜ ᱼᱟ ᱥᱤᱢ ᱫᱚ ᱦᱳᱲᱳ ᱪᱟᱣᱞᱤ ᱜᱩᱦᱩᱢ ᱮᱢᱟᱱ ᱠᱚ ᱮᱢᱚᱜ ᱦᱩᱭᱩᱜᱼᱟ ᱥᱟᱶᱟᱨᱟᱱ ᱟᱣᱩᱴᱯᱩᱴ ᱧᱟᱢ ᱞᱟᱹᱜᱤᱫ ᱡᱤᱭᱟᱹᱞᱤ ᱠᱟᱣᱟᱜ ᱡᱚᱢ ᱮᱢᱚᱜ ᱫᱩᱧ ᱠᱩᱥᱤᱭᱟᱜᱼᱟ ᱯᱷᱳᱞ ᱵᱷᱩᱥᱤ ᱜᱷᱟᱴᱟ ᱮᱢᱟᱱ ᱮᱢᱟᱱ ᱠᱚ